ᱫᱚᱝ ᱨᱮᱫᱚ ᱚᱱᱠᱟ ᱫᱚ ᱵᱟᱹᱦᱩ ᱫᱟᱨᱟᱢ ᱠᱷᱟᱹᱲ ᱮᱱᱮᱡ ᱜᱮ ᱢᱤᱫᱴᱟᱝ ᱢᱮᱱᱟᱜ ᱛᱟᱵᱚᱱᱟ ᱞᱚᱴᱟ ᱫᱟᱜ ᱠᱚ ᱛᱷᱟᱹᱨᱤ ᱠᱚ ᱥᱮᱯᱮᱧ ᱠᱟᱛᱮᱫ ᱟᱫᱚᱣᱟ ᱪᱟᱣᱞᱮ ᱪᱩᱢᱟᱹᱲᱟ ᱞᱟᱹᱜᱤᱫ ᱫᱟᱨᱟᱢ ᱠᱷᱟᱹᱲᱮᱭᱟᱵᱚᱱ ᱫᱟᱨᱟᱢ ᱫᱟᱜ ᱮᱱᱮᱡ ᱢᱮᱱᱟᱜᱼᱟ ᱫᱟᱨᱟᱢ ᱠᱷᱟᱹᱲ ᱠᱮ ᱵᱟᱫ ᱟᱨᱦᱚᱸ ᱚᱱᱠᱟ ᱜᱮᱵᱚᱱ ᱚᱰᱳᱠᱚᱜᱼᱟ ᱵᱚᱱ ᱫᱚᱝ ᱮᱱᱮᱡ ᱚᱱᱟ ᱫᱚᱝ ᱮᱱᱮᱡ ᱫᱚ ᱚᱱᱟ ᱫᱚ ᱵᱷᱮᱜᱟᱨ ᱜᱮᱭᱟ ᱫᱚᱝ ᱮᱱᱮᱡ ᱟᱨ ᱚᱱᱟ ᱫᱟᱨᱟᱢ ᱮᱱᱮᱡ ᱚᱱᱟ ᱵᱷᱮᱜᱟᱨ ᱜᱮᱭᱟ ᱫᱚᱝ ᱮᱱᱮᱡ ᱫᱚ ᱚᱱᱟ ᱫᱚ ᱦᱩᱭᱩᱜᱼᱟ ᱚᱱᱮ ᱛᱩᱢᱫᱟᱜ ᱴᱟᱢᱟᱠ ᱟᱛᱮᱫ ᱛᱟᱭᱚᱢ ᱫᱚ ᱪᱷᱟᱴᱠᱟ ᱨᱮᱠᱚ ᱮᱱᱮᱡᱼᱟ